ᱦᱮᱞᱳ ᱤᱧ ᱚᱱᱤᱛᱟ ᱦᱮᱢᱵᱨᱚᱢ ᱤᱧ ᱟᱯᱮ ᱴᱷᱮᱡ ᱚᱰᱟᱨ ᱠᱟᱜ ᱟᱹᱧ ᱡᱚᱢ ᱡᱤᱱᱤᱥ ᱟᱨ ᱪᱮᱫᱟᱜ ᱤᱧᱟᱹᱜ ᱡᱚᱢ ᱡᱤᱱᱤᱥ ᱵᱟᱝ ᱦᱤᱡᱩᱜ ᱠᱟᱱᱟ ᱟᱫᱚ ᱚᱱᱟᱜᱮ ᱟᱯᱮ ᱴᱷᱮᱱ ᱤᱧ ᱵᱟᱰᱟᱭ ᱦᱚᱪᱚᱜ ᱠᱟᱱᱟ ᱛᱚ ᱤᱧ ᱟᱯᱮ ᱟᱯᱮᱭᱟᱜ ᱨᱮ ᱯᱚᱭᱥᱟ ᱤᱧ ᱠᱩᱞ ᱠᱟᱫᱟ ᱟᱨ ᱪᱤᱠᱟᱛᱮ ᱤᱧᱟᱹᱜ ᱚᱰᱟᱨ ᱡᱤᱱᱤᱥ ᱫᱚ ᱵᱟᱝ ᱦᱤᱡᱩᱜᱚᱜ ᱠᱟᱱᱟ ᱚᱱᱟᱛᱮ ᱤᱧᱫᱚᱧ ᱯᱷᱳᱱ ᱠᱟᱫᱟ ᱛᱚ ᱤᱧ ᱯᱚᱭᱥᱟᱧ ᱠᱩᱞ ᱠᱟᱫᱟ ᱟᱯᱮ ᱴᱷᱮᱡ ᱵᱟᱝ ᱪᱟᱞᱟᱣ ᱠᱟᱱᱟ ᱛᱚ ᱪᱤᱠᱟᱹᱛᱮ ᱤᱧ ᱚᱱᱟ ᱵᱟᱰᱟᱭ ᱞᱟᱹᱜᱤᱫ ᱤᱧ ᱯᱷᱳᱱ ᱠᱟᱫᱟ ᱛᱚ ᱤᱧᱢᱟ ᱩᱥᱟᱹᱨᱟ ᱧᱚᱜ ᱜᱮ ᱢᱟᱱᱮ ᱚᱰᱟᱨ ᱡᱤᱱᱤᱥ ᱟᱹᱜᱩᱭ ᱞᱟᱹᱜᱤᱫ ᱛᱮᱧ ᱤᱧ ᱯᱚᱭᱥᱟᱧ ᱠᱩᱞ ᱠᱟᱫᱟ ᱟᱨ ᱟᱯᱮ ᱴᱷᱮᱡ ᱵᱟᱝ ᱪᱟᱞᱟᱣ ᱠᱟᱱᱟ ᱯᱚᱭᱥᱟ ᱚᱱᱟ ᱛᱚ ᱤᱧ ᱚᱱᱟ ᱞᱟᱹᱜᱤᱫ ᱛᱮᱜᱮ ᱟᱯᱮ ᱴᱷᱮᱡ ᱫᱚᱧ ᱯᱷᱳᱱ ᱠᱟᱛᱮᱫ ᱤᱧ ᱢᱟᱱᱮ ᱵᱟᱰᱟᱭ ᱚᱪᱚᱧ ᱢᱮ ᱵᱟᱰᱟᱭ ᱫᱟᱲᱮᱭᱟᱜ ᱠᱟᱱᱟ ᱵᱟᱰᱟᱭ ᱦᱚᱪᱚ ᱫᱟᱲᱮᱭᱟᱜ ᱠᱟᱹᱱᱟᱹᱧ ᱛᱚ ᱚᱱᱟᱜᱮ ᱚᱱᱟ ᱞᱟᱹᱜᱤᱫ ᱛᱮᱜᱮ ᱤᱧᱫᱚ ᱟᱯᱮ ᱴᱷᱮᱡ ᱤᱧ ᱯᱷᱳᱱ ᱠᱟᱫᱟ